ᱤᱧ ᱢᱤᱫᱴᱮᱡ ᱪᱮᱬᱮᱧ ᱠᱩᱥᱤᱭᱟᱭᱟ ᱩᱱᱤᱫᱚᱭ ᱦᱩᱭᱩᱜ ᱠᱟᱱᱟ ᱦᱤᱥᱤ ᱪᱮᱬᱮ ᱩᱱᱤ ᱪᱮᱬᱮ ᱫᱚ ᱟᱹᱰᱤ ᱢᱚᱡᱽ ᱛᱟᱞᱮ ᱫᱟᱨᱮᱹ ᱪᱚᱴᱨᱮ ᱚᱱᱟ ᱛᱟᱞᱮ ᱵᱟᱹᱜᱽᱲᱟᱹ ᱨᱮ ᱠᱷᱤᱡᱩᱨ ᱥᱟᱠᱟᱢ ᱟᱜᱩ ᱠᱟᱛᱮ ᱟᱹᱰᱤ ᱢᱚᱡᱽᱛᱮ ᱤᱭᱟᱹ ᱟᱭᱟᱜ ᱛᱩᱠᱟᱹᱭ ᱵᱮᱱᱟᱣ ᱛᱟᱭᱟ ᱤᱱᱟᱹᱜ ᱢᱚᱡᱽ ᱵᱚᱞᱮ ᱚᱱᱟ ᱛᱩᱠᱟᱹ ᱧᱮᱞᱚᱜᱼᱟ ᱡᱟᱦᱟᱸ ᱛᱤᱱᱟᱹᱜ ᱮ ᱦᱚᱭ ᱨᱮᱦᱚᱭ ᱫᱟᱜᱽ ᱨᱮᱦᱚᱭ ᱚᱱᱟ ᱛᱩᱠᱟᱹ ᱵᱷᱤᱛᱛᱨᱤᱨᱮ ᱫᱟᱜ ᱜᱮ ᱵᱟᱝ ᱵᱚᱞᱚᱜᱼᱟ ᱟᱨ ᱚᱱᱟ ᱛᱩᱠᱟᱹ ᱵᱮᱱᱟᱣ ᱥᱟᱹᱛ ᱠᱟᱛᱮᱫ ᱫᱚ ᱩᱱᱠᱩ ᱠᱩ ᱟᱵᱚᱣᱟᱜ ᱚᱲᱟᱜ ᱤᱭᱟᱹ ᱠᱚᱨᱮ ᱠᱚ ᱩᱰᱟᱹᱣ ᱵᱟᱲᱟᱭ ᱫᱚ ᱩᱱᱠᱩ ᱫᱚᱠᱚ ᱦᱩᱭᱩᱜ ᱠᱟᱱᱟ ᱵᱟᱜᱽᱡᱩᱱᱩ ᱩᱱᱠᱩ ᱵᱟᱜᱽᱡᱩᱱᱩ ᱟᱹᱜᱩ ᱠᱟᱛᱮ ᱟᱠᱚᱣᱟᱜ ᱛᱩᱠᱟᱹ ᱨᱮᱠᱚ ᱫᱚᱦᱚ ᱠᱟᱠᱚᱣᱟ ᱟᱠᱚᱣᱟᱜ ᱛᱩᱠᱟᱹ ᱡᱟᱛᱮ ᱢᱟᱨᱥᱟᱞᱚᱜ ᱛᱟᱠᱚ ᱟᱨ ᱱᱩᱠᱩ ᱪᱮᱬᱮ ᱫᱚ ᱤᱱᱟᱹᱜ ᱵᱩᱫᱽᱫᱷᱤ ᱪᱮᱬᱮ ᱠᱟᱱᱟ ᱠᱚ ᱱᱚᱣᱟ ᱠᱟᱨᱚᱱ ᱛᱮ ᱱᱩᱠᱩ ᱪᱮᱬᱮ ᱫᱚ ᱟᱹᱰᱤ ᱠᱟᱡᱟᱠᱤᱧ ᱠᱩᱥᱤᱭᱟᱠᱚᱣᱟ